ᱤᱧ ᱵᱷᱟᱨᱚᱛ ᱨᱮᱭᱟᱜ ᱥᱟᱬᱮᱥ ᱤᱫᱤ ᱠᱟᱛᱮ ᱤᱛᱩᱱ ᱟᱥᱲᱟ ᱢᱚᱦᱟ ᱵᱤᱫᱽᱜᱟᱹᱲ ᱨᱤᱧ ᱯᱟᱲᱦᱟᱣᱟᱠᱟᱱᱟ ᱠᱤᱪᱷᱩ ᱧᱩᱛᱩᱢᱟᱱ ᱥᱟᱬᱮᱥᱤᱭᱟᱹ ᱫᱚᱠᱚ ᱦᱩᱭᱩᱜ ᱠᱟᱱᱟ ᱢᱮᱜᱷᱱᱟᱛᱷ ᱥᱟᱦᱟ ᱵᱤᱠᱨᱚᱢ ᱥᱟᱨᱟᱵᱷᱟᱭ ᱥᱚᱛᱛᱮᱱᱫᱨᱚᱱᱟᱛᱷ ᱵᱳᱥ ᱟᱨ ᱠᱤᱪᱷᱩ ᱢᱮᱛᱷᱟᱢᱮᱴᱤᱥᱤᱭᱟᱱ ᱫᱚᱠᱚ ᱦᱩᱭᱩᱜ ᱠᱟᱱᱟ ᱥᱨᱤᱱᱤᱵᱟᱥ ᱨᱟᱢᱟᱱᱩᱡ ᱵᱷᱟᱥᱠᱚᱨ ᱟᱨᱡᱚᱵᱷᱚᱴᱴᱚ